ᱤᱧ ᱯᱟᱲᱦᱟᱣ ᱤᱧ ᱦᱤᱡᱩᱜᱼᱟ ᱱᱚᱰᱮ ᱜᱚᱱᱤᱛ ᱱᱚᱣᱟ ᱤᱭᱟᱹ ᱟᱥᱲᱟᱛᱮ ᱟᱹᱰᱤ ᱱᱟᱯᱟᱭ ᱵᱩᱡᱷᱟᱹᱜᱼᱟ ᱟᱨ ᱟᱞᱮ ᱜᱟᱛᱮ ᱠᱩᱲᱤ ᱠᱚ ᱦᱤᱡᱩᱜ ᱟᱞᱮ ᱟᱹᱰᱤ ᱥᱟᱸᱜᱮ ᱜᱮ ᱟᱨ ᱯᱩᱨᱟᱹ ᱵᱮᱥ ᱜᱮᱞᱮ ᱯᱟᱲᱦᱟᱜᱼᱟ ᱟᱨ ᱢᱟᱱᱮ ᱡᱟᱦᱟᱸ ᱛᱤᱱᱟᱹᱜ ᱫᱤᱱ ᱠᱞᱟᱥ ᱦᱩᱭᱜᱼᱟ ᱩᱱᱟᱹᱜ ᱫᱤᱱ ᱫᱚ ᱡᱮᱛᱮ ᱫᱤᱱ ᱜᱮᱞᱮ ᱦᱤᱡᱩᱜᱼᱟ ᱟᱨ ᱱᱚᱣᱟᱢᱟ ᱥᱟᱱᱛᱟᱲ ᱯᱟᱲᱦᱟᱣ ᱠᱟᱱᱟ ᱱᱚᱣᱟᱢᱟ ᱥᱟᱯᱛᱟ ᱦᱚᱸᱨᱮ ᱵᱟᱨᱥᱤᱧ ᱜᱮ ᱦᱩᱭᱩᱜᱼᱟ ᱥᱚᱱᱤᱵᱟᱨ ᱫᱤᱱ ᱨᱚᱵᱤᱵᱟᱨ ᱫᱤᱱ ᱞᱮᱠᱤᱱ ᱱᱚᱣᱟ ᱫᱤᱱ ᱫᱚ ᱡᱚᱛᱚ ᱫᱤᱱ ᱜᱮᱞᱮ ᱦᱤᱡᱩᱜᱼᱟ ᱟᱨ ᱡᱚᱛᱚ ᱫᱤᱱ ᱜᱮᱞᱮ ᱦᱤᱡᱩᱜᱼᱟ ᱟᱨ ᱢᱟᱱᱮ ᱵᱮᱥ ᱛᱮᱜᱮ ᱞᱮ ᱯᱟᱲᱦᱟᱣᱟ ᱱᱤᱫ ᱫᱤᱱ ᱦᱚᱸ ᱵᱟᱞᱮ ᱱᱟᱜᱟᱭᱟ ᱟᱨ ᱱᱚᱣᱟ ᱫᱚ ᱟᱹᱰᱤ ᱜᱮ ᱨᱟᱹᱥᱠᱟᱹ ᱠᱟᱱᱟ ᱟᱹᱰᱤ ᱜᱮ ᱢᱚᱡᱽ ᱵᱩᱡᱷᱟᱹᱜᱼᱟ ᱱᱚᱣᱟ ᱯᱟᱲᱦᱟᱣ ᱛᱚ ᱟᱨ ᱟᱹᱰᱤ ᱜᱮ ᱤᱭᱟᱹ ᱨᱮᱭᱟᱜ ᱧᱟᱢᱚᱜᱼᱟ ᱱᱚᱣᱟ ᱥᱟᱱᱛᱟᱲ ᱨᱮᱭᱟᱜ ᱟᱨ ᱱᱚᱣᱟ ᱯᱟᱲᱦᱟᱣ ᱠᱟᱛᱮ ᱤᱫᱤ ᱠᱟᱛᱮ ᱟᱹᱰᱤ ᱜᱮ ᱞᱟᱵᱽ ᱧᱟᱢᱚᱜ ᱠᱟᱱᱟ ᱟᱨ ᱟᱹᱰᱤ ᱨᱟᱹᱥᱠᱟᱹ ᱵᱩᱡᱷᱟᱹᱜ ᱠᱟᱱᱟ